ᱱᱮᱛᱟᱨ ᱫᱚ ᱥᱟᱱᱛᱟᱞᱟᱜ ᱟᱹᱨᱤᱪᱟᱹᱞᱤ ᱵᱟᱫ ᱠᱟᱛᱮᱜ ᱫᱚ ᱦᱚᱲ ᱫᱚ ᱥᱟᱹᱨᱤᱱᱟᱜ ᱜᱮ ᱦᱚᱲ ᱫᱚ ᱫᱤᱠᱩᱱᱟᱜ ᱨᱮᱵᱚᱱ ᱪᱟᱞᱟᱜ ᱠᱟᱱᱟ ᱫᱤᱠᱩᱣᱟᱜ ᱨᱮ ᱥᱚᱨᱚᱥᱚᱛᱤ ᱯᱩᱡᱟᱹ ᱠᱟᱹᱞᱤ ᱯᱩᱡᱟᱹ ᱫᱩᱨᱜᱟ ᱯᱩᱡᱟᱹ ᱟᱵᱚᱣᱟ ᱟᱹᱨᱤᱪᱟᱹᱞᱤ ᱵᱟᱫ ᱠᱟᱛᱮᱜ ᱫᱤᱠᱩᱣᱟᱜ ᱨᱮᱵᱚᱱ ᱪᱟᱞᱟᱜ ᱠᱟᱱᱟ ᱵᱚᱱ ᱨᱟᱥᱠᱟᱹᱜ ᱠᱟᱱᱟ ᱵᱚᱱ ᱟᱵᱚ ᱦᱚᱲᱟᱜ ᱫᱚ ᱟᱥᱚᱞ ᱫᱚ ᱥᱚᱨᱦᱟᱭ ᱠᱟᱱ ᱛᱟᱵᱳᱱᱟ ᱢᱟᱨᱟᱝ ᱵᱩᱨᱩ ᱡᱟᱸᱦᱮᱨ ᱟᱹᱭᱩ ᱵᱚᱱ ᱯᱩᱡᱟᱹᱣ ᱠᱤᱱᱟ ᱢᱟᱹᱡᱷᱤ ᱵᱚᱸᱜᱟ ᱵᱚᱱ ᱯᱩᱡᱟᱹ ᱟᱭᱟ ᱛᱩᱢᱫᱟᱜ ᱴᱟᱢᱟᱠ ᱱᱤᱭᱮ ᱵᱚᱱ ᱛᱟᱸᱦᱮᱱᱟ ᱟᱵᱚ ᱫᱚ ᱰᱤᱡᱮ ᱫᱚ ᱵᱟᱝ ᱪᱟᱞᱟᱜ ᱛᱟᱵᱳᱱᱟ ᱟᱵᱚ ᱫᱚ ᱥᱟᱱᱛᱟᱞ ᱠᱟᱱᱟ ᱵᱚᱱ ᱥᱟᱱᱛᱟᱞ ᱞᱮᱠᱟᱜᱮ ᱛᱟᱸᱦᱮ ᱦᱩᱭᱩᱜ ᱛᱟᱵᱳᱱᱟ ᱫᱤᱠᱩ ᱫᱚ ᱵᱟᱵᱚᱱ ᱯᱟᱸᱡᱟ ᱠᱚᱣᱟ ᱫᱤᱠᱩᱣᱟᱜ ᱨᱮᱜᱮ ᱵᱮᱥᱤ ᱵᱚᱱ ᱨᱟᱹᱥᱠᱟᱹᱭ ᱫᱟ ᱟᱵᱚ ᱥᱟᱱᱛᱟᱞᱟᱜ ᱨᱮᱫᱚ ᱵᱮᱥᱤ ᱵᱟᱵᱚᱱ ᱨᱟᱹᱥᱠᱟᱹᱭ ᱫᱟ ᱟᱵ ᱫᱚ ᱥᱟᱱᱛᱟᱞᱟᱜᱨᱮ ᱵᱮᱥᱤ ᱨᱟᱹᱥᱠᱟᱹ ᱦᱩᱭᱩᱜ ᱛᱟᱵᱚᱱᱟ ᱱᱤᱭᱟᱹ ᱠᱚᱫᱚ ᱵᱟᱵᱚᱱ ᱵᱟᱹᱜᱤᱭᱟᱜᱼᱟ ᱱᱤᱭᱟᱹ ᱠᱚᱫᱚ ᱥᱮᱫᱟᱭ ᱨᱮᱭᱟᱜ ᱫᱷᱚᱨᱢᱚ ᱠᱟᱱ ᱛᱟᱵᱳᱱᱟ